ᱡᱚᱦᱟᱨ ᱜᱮ ᱦᱮᱸ ᱱᱤᱛᱚᱜᱫᱚ ᱟᱞᱮ ᱥᱮᱫ ᱫᱚ ᱪᱟᱥᱟᱠᱚ ᱮᱢᱟᱱ ᱡᱚᱱᱰᱨᱟᱠᱚ ᱪᱟᱥᱟ ᱦᱳᱲᱳ ᱠᱚ ᱪᱟᱥᱟ ᱜᱩᱦᱩᱢᱠᱚ ᱪᱟᱥᱟ ᱟᱹᱞᱩᱠᱚ ᱪᱟᱥᱟ ᱛᱟᱨᱯᱚᱨᱮ ᱠᱩᱲᱪᱟᱹᱠᱚ ᱪᱟᱥᱟ ᱨᱟᱹᱥᱩᱱᱠᱚ ᱪᱟᱥᱟ ᱛᱟᱨᱯᱚᱨᱮ ᱤᱱᱟᱹᱠᱚ ᱜᱮᱠᱚ ᱪᱟᱥᱟ ᱛᱚ ᱚᱱᱟᱨᱮᱢᱟ ᱢᱟᱨᱟᱝ ᱢᱟᱨᱟᱝ ᱠᱷᱟᱹᱴᱱᱤ ᱢᱮᱱᱟᱜᱼᱟ ᱫᱟᱜ ᱢᱮᱱᱟᱜᱼᱟ ᱫᱟᱜᱼᱟᱜ ᱦᱩᱭᱩᱜᱼᱟ ᱟᱨᱠᱤ ᱟᱨ ᱚᱱᱟ ᱨᱮᱫᱚ ᱟᱹᱞᱤ ᱨᱮᱫᱚ ᱦᱩᱭᱩᱜ ᱠᱟᱱᱟ ᱵᱤᱥ ᱢᱮᱱᱟᱜᱼᱟ ᱥᱟᱦᱟᱨ ᱢᱮᱱᱟᱜᱼᱟ ᱤᱭᱩᱨᱤᱭᱟ ᱥᱟᱦᱟᱨ ᱯᱚᱴᱟᱥ ᱥᱟᱦᱟᱨ ᱢᱮᱱᱟᱜᱼᱟ ᱮᱱ ᱯᱤ ᱠᱮ ᱥᱟᱦᱟᱨ ᱢᱮᱱᱟᱜᱼᱟ ᱟᱨᱻ ᱚᱱᱟ ᱯᱩᱭᱥᱟᱹᱫᱚ ᱞᱟᱜᱟᱜ ᱠᱟᱱᱟ ᱢᱟᱱᱮ ᱢᱟᱱᱮ ᱵᱤᱜᱷᱟᱹ ᱨᱮ ᱥᱟᱵᱠᱟᱜ ᱢᱮ ᱚᱱᱟᱫᱚ ᱵᱤᱥ ᱫᱟᱢᱜᱮ ᱦᱩᱭᱩᱜ ᱠᱟᱱᱟ ᱫᱮᱲᱥᱚ ᱴᱟᱠᱟ ᱞᱟᱜᱟᱼᱟ ᱚᱠᱟᱫᱚ ᱦᱩᱭᱩᱜ ᱠᱟᱱᱟ ᱛᱤᱱ ᱵᱤᱜᱷᱟᱹ ᱨᱮ ᱥᱟᱵᱠᱟᱜ ᱢᱮ ᱫᱩ ᱦᱟᱡᱟᱨ ᱴᱟᱠᱟ ᱞᱟᱜᱟᱜ ᱠᱟᱱᱟ ᱯᱟᱪ ᱡᱟᱦᱟᱨ ᱴᱟᱠᱟ ᱞᱟᱜᱟᱜ ᱠᱟᱱᱟ ᱟᱨ ᱠᱩᱲᱪᱟᱹ ᱨᱮᱫᱚ ᱮᱢᱚᱱ ᱥᱟᱦᱟᱨ ᱵᱤᱥᱫᱚ ᱵᱟᱝ ᱞᱟᱜᱟᱜ ᱠᱟᱱᱟ ᱮᱢᱟᱱ ᱚᱱᱟ ᱨᱮᱫᱚ ᱫᱟᱜ ᱜᱮ ᱞᱟᱜᱟᱜ ᱠᱟᱱᱟ ᱟᱨ ᱱᱚᱜᱼᱚᱸᱭ ᱡᱮ ᱡᱚᱱᱰᱨᱟᱠᱚ ᱪᱟᱥ ᱮᱢᱟᱱᱮᱫ ᱠᱟᱱ ᱚᱱᱟ ᱨᱮᱫᱚ ᱞᱟᱜᱟᱜ ᱠᱟᱱᱟ ᱥᱟᱦᱟᱨ ᱞᱟᱜᱟᱜ ᱠᱟᱱᱟ ᱤᱭᱩᱨᱤᱭᱟ ᱥᱟᱦᱟᱨ ᱞᱟᱜᱟᱜ ᱠᱟᱱᱟ ᱨᱟᱹᱥᱩᱱ ᱨᱮ ᱮᱱ ᱯᱤ ᱠᱮ ᱥᱟᱦᱟᱨ ᱛᱟᱨᱯᱚᱨᱮ ᱛᱟᱨᱯᱚᱨᱮ ᱟᱹᱞᱩ ᱨᱮᱫᱚ ᱢᱟᱱᱮ ᱱᱟᱱᱟ ᱨᱚᱠᱚᱢ ᱟᱨᱠᱤ ᱵᱤᱥ ᱮᱢᱟᱱ ᱚᱱᱟᱢᱟ ᱞᱟᱜᱟᱜ ᱜᱮᱭᱟ ᱛᱚ ᱚᱱᱟ ᱛᱮᱜᱮ ᱚᱱᱟᱜᱮ ᱞᱮ ᱪᱟᱥᱟ ᱟᱞᱮᱥᱮᱱ ᱫᱚ ᱟᱹᱞᱩᱜᱮ ᱢᱟᱲᱟᱝ ᱠᱷᱚᱡ ᱡᱚᱛᱚ ᱫᱚ ᱞᱟᱹᱴᱩ ᱫᱚ ᱦᱩᱭᱩᱜ ᱠᱟᱱᱟ ᱟᱞᱮᱥᱮᱫ ᱫᱚ ᱟᱹᱞᱩᱜᱮ ᱠᱚ ᱪᱟᱥᱟ ᱟᱨ ᱪᱮᱫᱛᱮ ᱦᱚᱸ ᱵᱟᱝᱼᱟ ᱠᱚ ᱪᱟᱥᱟ ᱟᱨ ᱤᱱᱟᱹᱜᱮ ᱪᱟᱥ ᱠᱟᱛᱮ ᱠᱚ ᱟᱜᱩᱭᱟ ᱤᱱᱟᱹᱜᱮ ᱥᱤᱡᱤᱱ ᱦᱩᱭᱞᱮᱱ ᱠᱷᱟᱡ ᱚᱱᱟᱞᱮ ᱨᱟᱠᱟᱵᱟ ᱟᱵᱟᱨ ᱵᱚᱪᱷᱚᱨ ᱠᱷᱟᱹᱱᱤᱠ ᱟᱨᱦᱚᱸ ᱚᱱᱟ ᱠᱚᱜᱮ ᱞᱮ ᱪᱟᱥᱟ ᱟᱹᱞᱩ ᱵᱮᱸᱜᱟᱲ ᱠᱩᱲᱪᱟᱹ ᱥᱟᱦᱟᱨ ᱵᱤᱥ ᱞᱟᱜᱟᱜᱼᱟ ᱚᱱᱟᱫᱚ ᱥᱟᱦᱟᱨ ᱟᱨ ᱟᱹᱰᱤ ᱢᱟᱱᱮ ᱜᱩᱨᱤᱡ ᱥᱟᱦᱟᱨ ᱞᱟᱜᱟᱜᱼᱟ ᱛᱟᱨᱯᱚᱨᱮ ᱤᱭᱩᱨᱤᱭᱟ ᱥᱟᱦᱟᱨ ᱞᱟᱜᱟᱼᱟ ᱛᱟᱨᱯᱚᱨᱮ ᱛᱟᱨᱯᱚᱨᱮ ᱢᱟᱱᱮ ᱟᱭᱢᱟ ᱨᱚᱠᱚᱢ ᱥᱟᱦᱟᱨ ᱢᱮᱱᱟᱜᱼᱟ ᱤᱭᱩᱨᱤᱭᱟ ᱯᱚᱴᱟᱥ ᱮᱱ ᱯᱤ ᱠᱮ ᱜᱩᱨᱤᱡ ᱥᱟᱦᱟᱨ ᱥᱟᱦᱟᱨ ᱟᱭᱢᱟᱴᱤᱡ ᱥᱟᱦᱟᱨ ᱢᱮᱱᱟᱜᱼᱟ ᱟᱨ ᱥᱟᱦᱟᱨ ᱨᱮᱱᱟᱜ ᱱᱤᱛᱩᱢᱫᱚ ᱵᱟᱹᱧ ᱞᱟᱹᱭ ᱫᱟᱲᱮᱭᱟᱜ ᱠᱟᱱᱟ ᱥᱟᱦᱟᱨᱞᱮ ᱞᱟᱜᱟᱣ ᱜᱮᱭᱟ ᱟᱨᱠᱤ